ᱟᱵᱚᱨᱮᱱ ᱟᱹᱜᱤᱞ ᱦᱟᱯᱲᱟᱢ ᱥᱮ ᱯᱩᱨᱩᱫᱷᱩᱞ ᱠᱚ ᱟᱠᱚᱣᱟᱜ ᱢᱚᱪᱟ ᱢᱚᱪᱟᱛᱮ ᱜᱟᱯᱟᱞ ᱢᱟᱨᱟᱣ ᱥᱮ ᱛᱷᱩᱛᱤ ᱛᱟᱞᱟᱛᱮ ᱥᱮ ᱥᱮᱨᱮᱧ ᱫᱩᱨᱟᱝ ᱛᱟᱞᱟᱛᱮ ᱟᱵᱚᱣᱟᱜ ᱞᱟᱭ ᱞᱟᱠᱪᱟᱨ ᱠᱚ ᱪᱟᱨᱪᱟᱣ ᱟᱹᱜᱩ ᱞᱮᱜ ᱛᱟᱦᱮᱸᱜ ᱚᱱᱟ ᱠᱚᱜᱮ ᱱᱟᱯᱟᱜ ᱡᱩᱜᱽ ᱨᱮᱱ ᱢᱟᱹᱱᱢᱤ ᱠᱚ ᱟᱵᱚᱦᱚᱸ ᱚᱱᱟ ᱞᱟᱭ ᱞᱟᱠᱪᱟᱨ ᱠᱚ ᱥᱮ ᱥᱮᱨᱮᱧ ᱫᱩᱨᱟᱹᱝ ᱠᱚ ᱥᱮᱬᱟ ᱞᱟᱹᱠᱛᱤ ᱠᱟᱱ ᱛᱟᱵᱳᱱᱟ ᱪᱮᱫᱟᱜ ᱥᱮ ᱵᱟᱝᱢᱟ ᱟᱵᱚ ᱡᱚᱫᱤ ᱥᱮᱨᱮᱧ ᱫᱩᱨᱟᱹᱝ ᱠᱚ ᱵᱟᱝ ᱵᱚᱱ ᱪᱮᱫ ᱫᱟᱲᱮᱭᱟᱜᱼᱟ ᱛᱟᱦᱚᱞᱮ ᱟᱵᱚᱣᱟᱜ ᱞᱟᱭᱼᱞᱟᱠᱪᱟᱨ ᱡᱮᱣᱭᱮᱫ ᱵᱟᱝ ᱛᱟᱦᱮᱱᱟ ᱚᱱᱟᱛᱮ ᱞᱟᱹᱠ ᱠᱟᱱ ᱛᱟᱵᱳᱱᱟ ᱟᱵᱚᱦᱚᱸ ᱚᱱᱟ ᱱᱟᱱᱟ ᱦᱩᱱᱟᱹᱨᱟᱝ ᱮᱱᱮᱡ ᱥᱮᱨᱮᱧ ᱞᱟᱭᱼᱞᱟᱠᱪᱟᱨ ᱠᱚ ᱡᱮᱢᱚᱱ ᱵᱚᱱ ᱥᱮᱬᱟᱭ ᱢᱟ ᱥᱮ ᱪᱟᱨᱪᱟᱣ ᱤᱫᱤ ᱫᱟᱲᱮᱭᱟᱜ ᱢᱟᱵᱳᱱ ᱟᱨ ᱚᱱᱟ ᱞᱟᱭᱼᱞᱟᱠᱪᱟᱨ ᱠᱚ ᱡᱮᱣᱭᱮᱛ ᱫᱚᱦᱚ ᱞᱟᱹᱜᱤᱫ ᱡᱟᱦᱟᱸ ᱫᱚ ᱡᱮᱢᱚᱱ ᱪᱟᱹᱛ ᱵᱟᱹᱭᱥᱟᱹᱠ ᱡᱷᱮᱸᱴ ᱵᱚᱸᱜᱟ ᱫᱚᱵᱚᱱ ᱢᱟᱜ ᱢᱚᱬᱮᱜᱼᱟ ᱢᱟᱜ ᱢᱚᱬᱮ ᱨᱮᱱᱟᱜ ᱱᱮᱭᱟᱢ ᱱᱤᱛᱤ ᱥᱮ ᱚᱱᱟ ᱡᱟᱦᱟᱸ ᱠᱟᱹᱢᱤ ᱠᱚ ᱚᱱᱟ ᱵᱟᱲᱟᱭ ᱦᱩᱭᱩᱜ ᱵᱟᱲᱟᱭ ᱦᱩᱭᱩᱜ ᱛᱟᱵᱳᱱᱟ ᱥᱮ ᱥᱮᱬᱟ ᱦᱩᱭᱩᱜ ᱛᱟᱵᱳᱱᱟ ᱟᱨ ᱡᱮᱢᱚᱱ ᱥᱚᱦᱨᱟᱭ ᱵᱚᱸᱜᱟ ᱫᱚᱵᱚᱱ ᱥᱚᱦᱨᱟᱭᱚᱜᱼᱟ ᱚᱱᱟ ᱨᱮᱱᱟᱜ ᱮᱱᱮᱡ ᱥᱮᱨᱮᱧ ᱠᱚᱦᱚᱸ ᱵᱟᱲᱟᱭ ᱞᱟᱹᱠᱛᱤ ᱠᱟᱱ ᱛᱟᱵᱳᱱᱟ ᱱᱚᱜᱼᱚᱭ ᱱᱚᱝᱠᱟ ᱟᱹᱰᱤ ᱜᱟᱱ ᱱᱟᱱᱟ ᱦᱩᱱᱟᱹᱨ ᱨᱟᱝ ᱵᱷᱮᱜᱟᱨ ᱵᱷᱮᱜᱟᱨ ᱮᱱᱮᱡ ᱥᱮᱨᱮᱧ ᱠᱚ ᱢᱮᱱᱟᱜ ᱛᱟᱵᱳᱱᱟ ᱚᱱᱟ ᱠᱚ ᱵᱷᱮᱜᱟ ᱵᱷᱮᱜᱟᱨ ᱡᱟᱛᱮ ᱵᱚᱱ ᱥᱮᱬᱟ ᱥᱮ ᱡᱚᱛᱚᱱ ᱫᱚᱦᱚᱭ ᱢᱟ ᱛᱚᱵᱮ ᱭᱟᱱᱟᱝ ᱜᱮ ᱟᱵᱚᱱᱟᱜ ᱞᱟᱭᱼᱞᱟᱠᱪᱟᱨ ᱠᱚᱫᱚ ᱡᱟᱭᱡᱩᱜᱽ ᱡᱮᱣᱭᱮᱫ ᱜᱮ ᱛᱟᱦᱮᱱ ᱛᱟᱵᱳᱱᱟ